ᱦᱮᱞᱳ ᱦᱳᱭ ᱱᱚᱣᱟ ᱫᱚ ᱥᱮᱛᱟᱜ ᱱᱚ ᱵᱟᱡᱟᱜ ᱠᱷᱚᱡ ᱟᱹᱭᱩᱵ ᱱᱚ ᱵᱟᱡᱟᱜ ᱫᱷᱟᱹᱵᱤᱡ ᱦᱮᱸ ᱦᱮᱸ ᱵᱳᱞᱯᱩᱨ ᱨᱮ ᱱᱚᱣᱟ ᱨᱮᱭᱟᱜ ᱥᱟᱠᱷᱟ ᱫᱚ ᱢᱮᱱᱟᱜᱼᱟ ᱵᱳᱞᱯᱩᱨ ᱵᱟᱭᱯᱟᱥ ᱨᱮ ᱟᱨ ᱢᱮᱱᱟᱜᱼᱟ ᱱᱟᱱᱩᱨ ᱨᱮ ᱢᱮᱱᱟᱜᱼᱟ ᱟᱨᱦᱚᱸ ᱥᱤᱣᱲᱤ ᱨᱮ ᱟᱫᱚ ᱟᱢ ᱫᱚ ᱚᱠᱟ ᱠᱷᱚᱱᱮᱢ ᱯᱷᱳᱱ ᱞᱮᱫᱟ ᱟᱪᱪᱷᱟ ᱦᱮᱸ ᱛᱳ ᱯᱷᱳᱱ ᱛᱮᱦᱚᱸ ᱚᱞ ᱜᱟᱱᱚᱜ ᱜᱮᱭᱟ ᱯᱷᱳᱱ ᱠᱷᱟᱱ ᱫᱚᱢ ᱥᱮᱛᱟᱜ ᱥᱟᱛ ᱵᱟᱡᱟᱜ ᱠᱷᱚᱡ ᱥᱟᱲᱮ ᱟᱴ ᱵᱟᱡᱟᱜ ᱦᱟᱹᱵᱤᱡ ᱯᱷᱳᱱ ᱨᱮᱭᱟᱜ ᱚᱠᱛᱚ ᱫᱚ ᱚᱱᱟ ᱴᱟᱭᱤᱢ ᱯᱨᱮ ᱫᱚ ᱯᱷᱳᱱ ᱫᱚ ᱵᱟᱝ ᱜᱟᱱᱚᱜᱼᱟ ᱟᱢ ᱫᱚ ᱪᱮᱫ ᱪᱮᱫ ᱚᱥᱩᱵᱤᱫᱷᱟᱢ ᱩᱫᱩᱜᱟ ᱟᱪᱪᱷᱟ ᱛᱟᱦᱞᱮ ᱮᱱᱠᱷᱟᱱ ᱟᱢ ᱫᱚ ᱱᱟᱣᱟ ᱜᱮᱛᱚ ᱥᱮ ᱞᱟᱦᱟᱛᱮᱢ ᱦᱮᱡ ᱵᱟᱲᱟ ᱠᱟᱱᱟ ᱛᱟᱦᱞᱮ ᱟᱢ ᱫᱚ ᱯᱷᱤᱥ ᱞᱟᱜᱟᱣ ᱢᱮᱭᱟ ᱯᱟᱥᱳ ᱴᱟᱠᱟ ᱟᱪᱪᱷᱟ ᱞᱟᱪ ᱦᱟᱹᱥᱩ ᱛᱮᱦᱚᱸ ᱠᱤ ᱴᱟᱸᱹᱰᱤ ᱛᱮᱢ ᱪᱟᱞᱟᱜᱼᱟ ᱟᱨ ᱡᱟᱸᱦᱟᱱᱟᱜ ᱡᱚᱢ ᱠᱷᱟᱹᱛᱤᱨ ᱚᱱᱠᱟ ᱞᱟᱡ ᱦᱟᱹᱥᱩ ᱢᱮᱭᱟ ᱥᱮ ᱴᱷᱤᱠ ᱴᱷᱟᱠ ᱮᱢ ᱡᱚᱢ ᱨᱮᱦᱚᱸ ᱦᱟᱹᱥᱩ ᱢᱮᱭᱟ ᱟᱪᱪᱷᱟ ᱟᱨ ᱛᱟᱦᱞᱮ ᱨᱟᱱ ᱠᱚ ᱡᱟᱸᱦᱟ ᱠᱚᱨᱮᱜ ᱮᱢ ᱡᱚᱢ ᱞᱟᱜᱟ ᱠᱟᱫᱟ ᱥᱮ ᱟᱣᱨᱤᱢ ᱡᱚᱢᱟ ᱚᱼᱚ ᱚ ᱟᱨ ᱚᱱᱟᱠᱚ ᱞᱟᱦᱟᱨᱮᱭᱟᱜ ᱯᱨᱮᱥᱠᱤᱨᱤᱯᱥᱚᱱ ᱢᱮᱱᱟᱜ ᱛᱟᱢ ᱜᱮᱭᱟ ᱚᱼᱚ ᱴᱷᱤᱠ ᱜᱮᱭᱟ ᱟᱨ ᱛᱟᱦᱞᱮ ᱠᱷᱟᱱ ᱫᱚ ᱚᱠᱟ ᱦᱤᱞᱳᱜ ᱮᱢ ᱦᱤᱡᱩᱜ ᱠᱟᱱᱟ ᱦᱮᱸ ᱯᱳᱭᱞᱳ ᱢᱤᱫᱫᱷᱟᱣ ᱦᱤᱡᱩᱜ ᱢᱮ ᱛᱟᱨᱯᱚᱨᱮ ᱛᱷᱚᱲᱟ ᱫᱤᱱ ᱞᱟᱹᱜᱤᱫ ᱦᱟᱜ ᱨᱟᱱ ᱤᱧ ᱮᱢᱟᱢᱟ ᱟᱨ ᱮᱢ ᱠᱟᱛᱮᱜ ᱪᱮᱫ ᱞᱮᱠᱟᱢ ᱛᱟᱸᱦᱮᱱ ᱠᱟᱱᱟ ᱟᱵᱟᱨ ᱫᱚᱦᱲᱟᱛᱮᱢ ᱦᱮᱡ ᱨᱩᱣᱟᱹᱲᱚᱜᱼᱟ ᱟᱫᱚ ᱦᱮᱡ ᱠᱟᱛᱮᱜ ᱪᱮᱫ ᱞᱮᱠᱟᱢ ᱛᱟᱸᱦᱮᱱ ᱠᱟᱱᱟ ᱟᱨ ᱠᱤ ᱚᱱᱠᱟ ᱞᱮᱠᱟ ᱵᱟᱝᱠᱷᱟᱱ ᱪᱷᱚᱵᱤ ᱨᱮᱭᱟᱜ ᱤᱭᱟᱹ ᱠᱚᱨᱟᱣ ᱦᱩᱭᱩᱜᱼᱟ ᱵᱮᱵᱚᱥᱛᱷᱟ ᱦᱟᱛᱟᱣ ᱦᱩᱭᱩᱜᱼᱟ ᱴᱷᱤᱠ ᱜᱮᱭᱟ ᱱᱚᱰᱮ ᱦᱤᱡᱩᱜ ᱢᱮ ᱱᱚᱰᱮ ᱡᱚᱛᱚ ᱞᱮᱠᱟᱱ ᱵᱮᱵᱚᱥᱛᱷᱟ ᱜᱮ ᱢᱮᱱᱟᱜᱼᱟ ᱦᱮᱸ ᱯᱷᱳᱱ ᱛᱮᱢ ᱚᱞ ᱦᱚᱪᱚᱭ ᱠᱷᱟᱱ ᱚᱱᱮ ᱚᱱᱠᱟᱧ ᱞᱟᱹᱭ ᱟᱜ ᱢᱮ ᱥᱟᱲᱮ ᱥᱟᱛ ᱵᱟᱡᱟᱜ ᱠᱷᱚᱱ ᱟᱲᱮ ᱟᱴ ᱵᱟᱡᱟᱜ ᱦᱟᱹᱵᱤᱡ ᱟᱨ ᱚᱱᱟ ᱚᱠᱛᱚ ᱯᱟᱨᱚᱢ ᱞᱮᱱᱠᱷᱟᱱ ᱫᱚ ᱱᱚᱰᱮ ᱰᱟᱠᱛᱚᱨ ᱚᱲᱟᱜ ᱨᱮᱜᱮ ᱪᱮᱢᱵᱟᱨᱮ ᱦᱮᱡ ᱠᱟᱛᱮᱜ ᱞᱟᱹᱭ ᱦᱩᱭᱩᱜᱼᱟ ᱧᱩᱛᱩᱢ ᱚᱞ ᱜᱮᱭᱟ ᱠᱚ ᱱᱚᱰᱮ ᱫᱚᱥ ᱵᱟᱡᱮ ᱠᱷᱚᱡ ᱯᱟᱸᱪ ᱵᱟᱡᱮ ᱦᱟᱹᱵᱤᱡ ᱛᱟᱸᱦᱮᱱᱟ ᱴᱷᱤᱠ ᱜᱮᱭᱟ